ᱟᱞᱮ ᱫᱚ ᱯᱷᱩᱴᱵᱚᱞ ᱠᱷᱮᱞᱳᱰ ᱨᱮ ᱠᱟᱹᱴᱤᱡ ᱠᱟᱹᱴᱤᱡ ᱠᱚᱲᱟ ᱜᱤᱫᱟᱹᱨ ᱠᱚ ᱥᱠᱩᱞ ᱠᱷᱚᱡ ᱠᱚ ᱦᱤᱡᱩᱜᱼᱟ ᱟᱨ ᱠᱚ ᱪᱷᱩᱴᱤ ᱢᱮᱱᱠᱷᱟᱡ ᱜᱮ ᱯᱷᱩᱴᱵᱚᱞ ᱜᱨᱟᱣᱩᱱᱰ ᱠᱚᱨᱮ ᱠᱚ ᱠᱷᱮᱞᱳᱜ ᱠᱚ ᱪᱟᱞᱟᱜᱼᱟ ᱠᱚ ᱦᱟᱱᱛᱮ ᱱᱟᱛᱮ ᱢᱤᱫ ᱵᱟᱨᱭᱟ ᱟᱛᱳ ᱨᱮ ᱢᱤᱫ ᱫᱷᱟᱣ ᱠᱟᱛᱮ ᱢᱤᱫ ᱫᱷᱟᱣ ᱴᱟᱺᱰᱤ ᱢᱮᱱᱟᱜᱼᱟ ᱚᱸᱰᱮᱜᱮ ᱢᱟᱱᱮ ᱯᱷᱩᱴᱵᱚᱞ ᱜᱨᱟᱣᱩᱱᱰ ᱢᱮᱱᱟᱜ ᱠᱚ ᱵᱟᱱᱟᱣ ᱟᱠᱟᱱᱟ ᱵᱟᱨᱭᱟ ᱯᱮᱭᱟ ᱠᱟᱹᱴᱤᱡ ᱴᱚᱞᱟ ᱨᱮᱱ ᱠᱚ ᱡᱟᱣᱨᱟ ᱟᱠᱚ ᱟᱠᱚ ᱜᱟᱛᱮ ᱠᱚᱲᱟ ᱜᱤᱫᱟᱹᱨ ᱠᱚ ᱚᱞᱚᱜ ᱯᱟᱲᱦᱟᱜ ᱠᱚᱲᱟ ᱠᱚ ᱚᱸᱰᱮ ᱜᱮᱠᱚ ᱪᱟᱞᱟᱜᱼᱟ ᱟᱨᱠᱚ ᱠᱷᱮᱞᱚᱜ ᱟᱠᱚ ᱚᱱᱟ ᱟᱛᱳ ᱨᱮᱱ ᱠᱷᱮᱞᱟ ᱧᱩᱛᱩᱢ ᱠᱟᱛᱮ ᱜᱟᱛᱮ ᱠᱟᱱᱟ ᱚᱱᱟ ᱫᱚ ᱪᱷᱟᱵᱽᱵᱤᱥ ᱡᱟᱱᱩᱣᱟᱨᱤ ᱨᱮ ᱵᱚᱦᱩᱛ ᱢᱟᱨᱟᱝ ᱢᱮᱞᱟ ᱦᱚᱸᱠᱚ ᱞᱟᱜᱟᱣᱫᱟ ᱟᱨ ᱯᱷᱩᱴᱵᱚᱞ ᱠᱷᱮᱞᱳᱜ ᱨᱮ ᱠᱷᱮᱞᱳᱜ ᱨᱮ ᱯᱨᱳᱜᱨᱟᱢ ᱦᱚᱸ ᱛᱟᱦᱮᱱ ᱠᱟᱱᱟ ᱟᱭᱢᱟ ᱜᱚᱴᱮᱱ ᱦᱚᱲ ᱥᱟᱺᱜᱤᱧ ᱥᱟᱺᱜᱤᱧ ᱨᱮᱱ ᱠᱚ ᱦᱤᱡᱩᱜ ᱠᱟᱱᱟ ᱢᱮᱪ ᱠᱚ ᱫᱚᱦᱚᱭᱮᱫᱟ ᱚᱸᱰᱮ ᱜᱮ ᱩᱱᱠᱩ ᱠᱚᱲᱟ ᱠᱚᱦᱚᱸ ᱠᱚ ᱢᱮᱞᱟ ᱠᱟᱛᱮ ᱢᱤᱫᱴᱟᱝ ᱠᱞᱟᱵᱽ ᱠᱚ ᱫᱚᱦᱚ ᱟᱠᱟᱫᱟ ᱟᱠᱚᱣᱟᱜ ᱧᱩᱛᱩᱢ ᱛᱮ ᱱᱤᱭᱩ ᱥᱴᱟᱨ ᱠᱞᱟᱵᱽ ᱟᱹᱫᱤᱵᱟᱹᱥᱤ ᱠᱞᱟᱵᱽ ᱡᱷᱟᱨᱠᱷᱚᱸᱰ ᱠᱞᱟᱵᱽ ᱠᱟᱛᱮᱫ ᱟᱯᱱᱟᱨ ᱟᱛᱳ ᱨᱮᱭᱟᱜ ᱧᱩᱛᱩᱢ ᱠᱚ ᱫᱚᱦᱚᱣ ᱠᱟᱫᱟ ᱠᱚ ᱚᱱᱟ ᱥᱟᱞᱟᱜ ᱨᱮ ᱵᱟᱨᱭᱟ ᱯᱮᱭᱟ ᱴᱟᱴᱤ ᱴᱚᱞᱟ ᱨᱮᱱ ᱠᱚᱲᱟ ᱜᱤᱫᱟᱹᱨ ᱠᱚ ᱡᱟᱣᱨᱟ ᱠᱟᱛᱮ ᱚᱱᱟ ᱠᱞᱟᱵᱽ ᱛᱮᱠᱚ ᱫᱚᱦᱚ ᱟᱠᱟᱫᱟ ᱟᱨ ᱠᱚ ᱠᱷᱩᱵ ᱠᱚ ᱮᱱᱮᱡ ᱠᱟᱱ ᱜᱮᱭᱟ ᱠᱚ ᱯᱷᱩᱴᱵᱚᱞ ᱫᱚ ᱚᱱᱟ ᱫᱚ ᱥᱠᱩᱞ ᱠᱷᱚᱱᱟᱜ ᱦᱮᱡ ᱠᱟᱛᱮ ᱱᱚ ᱵᱟᱡᱮ ᱥᱠᱩᱞ ᱠᱚ ᱪᱟᱞᱟᱜᱼᱟ ᱛᱤᱱ ᱵᱟᱡᱮ ᱠᱚ ᱞᱮᱠᱟ ᱠᱚ ᱪᱷᱩᱴᱤᱜᱼᱟ ᱪᱟᱨ ᱵᱟᱡᱮ ᱤᱥᱠᱮ ᱵᱟᱫ ᱚᱲᱟᱜ ᱠᱟᱱᱟ ᱠᱷᱮᱞᱳᱰ ᱠᱟᱛᱮ ᱚᱲᱟᱜ ᱠᱚ ᱦᱤᱡᱩᱜᱼᱟ ᱟᱹᱵᱩᱜ ᱫᱟᱹᱛᱟᱹᱱᱤ ᱠᱟᱛᱮ ᱥᱴᱮᱰᱤᱭᱟᱢ ᱨᱮᱠᱚ ᱫᱩᱲᱩᱵᱟ ᱟᱨ ᱠᱚᱲᱟ ᱠᱚ ᱚᱱᱠᱟ ᱠᱟᱛᱮ ᱢᱚᱡᱽ ᱢᱚᱡᱽ ᱠᱚ ᱠᱷᱮᱞᱳᱜ ᱠᱟᱱᱟ ᱚᱱᱠᱟᱛᱮ ᱪᱟᱞᱟᱣ ᱠᱟᱛᱮ ᱞᱮ ᱧᱮᱞ ᱵᱟᱲᱟ ᱠᱚᱣᱟᱞᱮ ᱦᱟᱲᱟᱢ ᱦᱚᱲ ᱠᱚᱦᱚᱸ ᱠᱟᱹᱴᱤᱡ ᱫᱷᱟᱨᱟ ᱫᱚ ᱢᱚᱡᱽ ᱜᱮ ᱠᱷᱮᱞᱚᱰ ᱠᱟᱛᱮ ᱡᱟᱦᱟᱸ ᱠᱚᱨᱮ ᱜᱮ ᱯᱨᱳᱜᱨᱟᱢ ᱠᱚ ᱫᱚᱦᱚᱭᱟ ᱮᱱᱮᱡ ᱨᱮᱭᱟᱜ ᱯᱨᱟᱭᱤᱡᱽ ᱠᱚ ᱫᱚᱦᱚᱭᱟ ᱚᱱᱟ ᱠᱚᱨᱮ ᱦᱚᱸᱠᱚ ᱮᱱᱴᱨᱤ ᱠᱟᱛᱮ ᱠᱚ ᱫᱟᱲᱮ ᱫᱚ ᱦᱤᱡᱩᱜ ᱵᱟᱲᱟᱜ ᱜᱮᱭᱟ ᱠᱚ ᱠᱟᱹᱵᱷᱤ ᱫᱚ ᱠᱟᱹᱵᱷᱤ ᱫᱚᱠᱚ ᱦᱟᱨᱟ ᱦᱚᱸᱠᱚ ᱦᱟᱨᱟᱜ ᱜᱮᱭᱟ ᱠᱟᱹᱵᱷᱤ ᱫᱚᱠᱚ ᱫᱟᱲᱮᱜ ᱜᱮᱭᱟ ᱢᱮᱱᱠᱷᱟᱱ ᱟᱞᱮ ᱦᱟᱲᱟᱢ ᱦᱚᱲ ᱠᱚ ᱜᱚᱲᱚ ᱥᱚᱦᱚᱫ ᱞᱟᱹᱜᱤᱫ ᱠᱚ ᱦᱚᱦᱚᱣᱟᱞᱮ ᱜᱮᱭᱟ ᱧᱮᱞ ᱞᱟᱹᱜᱤᱫ ᱚᱱᱟ ᱠᱷᱚᱡ ᱚᱱᱟᱛᱮ ᱵᱚᱦᱩᱛ ᱢᱚᱡᱽ ᱜᱮᱞᱮ ᱟᱴᱠᱟᱨᱟ